ᱥᱟᱱᱛᱟᱲ ᱠᱚᱣᱟᱜ ᱫᱷᱚᱨᱚᱢ ᱴᱷᱟᱶ ᱫᱚ ᱟᱵᱚ ᱢᱟᱹᱡᱷᱤ ᱛᱷᱟᱱ ᱜᱮᱛᱚ ᱢᱟᱹᱡᱷᱤ ᱡᱟᱦᱟᱸ ᱜᱚᱥᱟᱬᱮ ᱢᱮᱛᱟᱜ ᱠᱟᱱᱟ ᱟᱨ ᱡᱟᱦᱮᱨ ᱜᱟᱲ ᱱᱚᱣᱟ ᱜᱮᱛᱟᱵᱚᱱ ᱢᱟᱨᱟᱝ ᱫᱷᱚᱨᱚᱢ ᱜᱟᱲᱢᱟ ᱟᱨ ᱚᱠᱟ ᱡᱚᱠᱷᱮᱡ ᱵᱚᱱ ᱵᱚᱸᱜᱟᱜ ᱠᱟᱱᱟ ᱚᱱᱟᱫᱚ ᱚᱱᱟᱢᱟ ᱫᱤᱱᱢᱟ ᱟᱵᱚᱣᱟᱜᱼᱢᱟ ᱛᱟᱵᱚᱱ ᱵᱟᱹᱱᱩᱜ ᱟᱱᱟ ᱚᱱᱠᱟᱢᱟ ᱴᱷᱟᱹᱣᱠᱟᱹ ᱢᱟ ᱟᱵᱚᱢᱟ ᱚᱱᱮ ᱪᱟᱸᱫᱳ ᱨᱮᱜᱮᱵᱚᱱ ᱞᱮᱠᱷᱟᱭᱟ ᱱᱩᱭ ᱪᱟᱸᱫᱚ ᱫᱚ ᱱᱚᱣᱟᱞᱮ ᱵᱚᱸᱜᱟᱜᱼᱟ ᱱᱩᱭ ᱪᱟᱸᱫᱚ ᱫᱚ ᱱᱚᱣᱟᱞᱮ ᱵᱚᱸᱜᱟᱜᱼᱟ ᱵᱟᱦᱟ ᱵᱚᱸᱜᱟ ᱫᱚ ᱵᱟᱦᱟ ᱵᱚᱱ ᱵᱚᱸᱜᱟᱜ ᱠᱟᱱᱟ ᱟᱨ ᱥᱚᱦᱚᱨᱟᱭ ᱵᱚᱸᱜᱟ ᱫᱚ ᱥᱚᱦᱨᱟᱭ ᱵᱚᱱ ᱵᱚᱸᱜᱟᱜ ᱠᱟᱱᱟ ᱡᱟᱦᱟᱸ ᱞᱮᱠᱟ ᱟᱵᱚᱢᱟ ᱚᱱᱠᱟ ᱜᱮᱵᱚᱱ ᱨᱚᱲ ᱠᱟᱜᱼᱟ ᱵᱷᱟᱫᱚᱨ ᱫᱟᱥᱟᱸᱭ ᱥᱚᱦᱚᱨᱟᱭ ᱟᱜᱷᱟᱲ ᱢᱟᱜᱽ ᱯᱷᱟᱹᱜᱩᱱ ᱚᱱᱠᱟ ᱵᱚ ᱚᱱᱠᱟ ᱵᱚᱱ ᱵᱚᱸᱜᱟ ᱠᱟᱜ ᱟᱵᱚ ᱯᱷᱟᱹᱜᱩᱱ ᱵᱚᱸᱜᱟ ᱨᱮᱫᱚ ᱵᱟᱦᱟ ᱥᱚᱦᱚᱨᱟᱭ ᱨᱮᱫᱚ ᱥᱚᱦᱚᱨᱟᱭ ᱚᱱᱠᱟᱜᱮ ᱟᱵᱚ ᱫᱚᱵᱚᱱ ᱵᱚᱸᱜᱟᱭᱟ ᱟᱨ ᱚᱱᱠᱟ ᱜᱮᱵᱚᱱ ᱵᱚᱸᱜᱟ ᱟᱹᱜᱩ ᱠᱟᱱᱟ ᱟᱫᱚ ᱱᱟᱦᱟᱜ ᱱᱟᱜᱟᱢ ᱡᱩᱫᱤ ᱵᱟᱲᱟᱭ ᱦᱚᱪᱚᱭᱟ ᱮᱱᱠᱷᱟᱱ ᱫᱚ ᱚᱠᱟ ᱞᱮᱠᱟ ᱟᱨ ᱢᱮᱱᱟᱜ ᱛᱟᱵᱚᱱᱟ ᱚᱱᱟᱫᱚ ᱟᱨᱦᱚᱸ ᱦᱚᱲ ᱠᱚᱠᱚ ᱞᱟᱹᱭ ᱛᱟᱵᱚᱱᱟ ᱦᱟᱸᱜ